ᱤᱧᱟᱹᱜ ᱟᱹᱛᱩᱨᱮ ᱵᱮᱯᱟᱨ ᱫᱚ ᱦᱩᱭᱩᱜ ᱜᱮᱭᱟ ᱟᱨ ᱵᱮᱯᱟᱨ ᱵᱟᱝᱠᱷᱟᱱ ᱫᱚ ᱱᱚᱣᱟ ᱥᱚᱝᱥᱟᱨ ᱥᱮ ᱫᱷᱟᱹᱨᱛᱤ ᱨᱮ ᱵᱟᱧᱪᱟᱣ ᱛᱟᱦᱮᱱ ᱫᱚ ᱟᱹᱰᱤ ᱟᱸᱴ ᱜᱮᱭᱟ ᱚᱱᱟ ᱠᱷᱟᱹᱛᱤᱨ ᱤᱧᱫᱚ ᱱᱚᱝᱠᱟᱱ ᱡᱟᱭᱜᱟ ᱥᱮ ᱴᱚᱴᱷᱟ ᱨᱮᱱᱤᱡ ᱦᱚᱲ ᱠᱟᱹᱱᱟᱹᱧ ᱡᱟᱦᱟᱸ ᱫᱚ ᱯᱨᱟᱠᱨᱤᱛᱤᱠ ᱥᱮ ᱡᱟᱦᱟᱸ ᱫᱮᱥᱤ ᱡᱤᱱᱤᱥ ᱧᱟᱢᱚᱜᱼᱟ ᱚᱱᱠᱟᱱ ᱴᱚᱴᱷᱟ ᱠᱟᱱᱟ ᱟᱫᱚ ᱤᱧᱟᱹᱜ ᱟᱹᱛᱩ ᱨᱮᱫᱚ ᱚᱱᱠᱟᱱᱟᱜ ᱡᱮᱢᱚᱱ ᱯᱷᱩᱲᱩᱜ ᱯᱟᱛᱲᱟ ᱡᱚᱱᱚᱜ ᱯᱟᱹᱴᱤᱭᱟᱹ ᱚᱱᱠᱟᱱᱟᱜ ᱠᱚ ᱰᱷᱮᱨ ᱠᱤᱨᱤᱧ ᱟᱹᱠᱷᱨᱤᱧ ᱪᱟᱞᱟᱜᱼᱟ ᱥᱟᱶᱛᱮ ᱢᱮᱨᱚᱢ ᱵᱷᱤᱰᱤ ᱰᱟᱝᱨᱤ ᱥᱤᱢ ᱥᱩᱠᱨᱤ ᱩᱱᱠᱩ ᱠᱚ ᱟᱹᱥᱩᱞ ᱠᱟᱛᱮᱫ ᱠᱤᱨᱤᱧ ᱟᱹᱠᱷᱨᱤᱧ ᱪᱟᱞᱟᱜᱼᱟ ᱟᱨ ᱚᱱᱟ ᱠᱚ ᱠᱤᱨᱤᱧ ᱟᱹᱠᱷᱨᱤᱧ ᱵᱟᱲᱟ ᱠᱟᱛᱮᱫ ᱦᱚᱲᱟᱜ ᱠᱷᱚᱡᱽ ᱥᱮ ᱡᱟᱞᱟ ᱠᱚ ᱥᱟᱦᱟᱭᱮᱫᱼᱟ ᱟᱫᱚ ᱚᱱᱟ ᱞᱮᱠᱟᱛᱮ ᱤᱧᱟᱹᱜ ᱴᱚᱴᱷᱟ ᱨᱮᱫᱚ ᱧᱮᱞᱚᱜᱚᱜ ᱠᱟᱱᱟ ᱡᱮ ᱚᱱᱠᱟᱱᱟᱜ ᱠᱤᱨᱤᱧ ᱟᱹᱠᱷᱨᱤᱧ ᱵᱮᱯᱟᱨ ᱜᱮ ᱡᱟᱹᱥᱛᱤ ᱫᱚ ᱪᱟᱞᱟᱜ ᱠᱟᱱᱟ